ᱦᱮᱞᱳ ᱦᱳᱭ ᱜᱚᱝᱠᱮ ᱟᱹᱞᱤᱧ ᱜᱮ ᱦᱳᱴᱮᱞ ᱢᱮᱱᱮᱡᱟᱨ ᱞᱟᱹᱭᱵᱮᱱ ᱟᱵᱮᱱ ᱚᱠᱚᱭᱵᱮᱱ ᱞᱟᱹᱭᱮᱫᱟ ᱟᱪᱪᱷᱟ ᱦᱮᱸ ᱞᱟᱹᱭᱵᱮᱱ ᱢᱟ ᱟᱹᱞᱤᱧᱟᱜ ᱦᱳᱴᱮᱞ ᱨᱮᱫᱚ ᱵᱮᱵᱚᱥᱛᱷᱟ ᱫᱚ ᱥᱟᱱᱟᱢ ᱞᱮᱠᱟᱱᱟᱜ ᱜᱮ ᱢᱮᱱᱟᱜᱼᱟ ᱮᱹᱥᱤ ᱢᱮᱱᱟᱜᱼᱟ ᱵᱤᱱᱟᱹ ᱮᱹᱥᱤ ᱨᱩᱢ ᱠᱚᱦᱚᱸ ᱢᱮᱱᱟᱜᱼᱟ ᱛᱚ ᱟᱹᱵᱤᱱ ᱞᱟᱹᱭ ᱵᱮᱱ ᱚᱠᱟ ᱞᱮᱠᱟᱱᱟᱜ ᱨᱩᱢ ᱫᱚᱨᱠᱟᱨ ᱟᱪᱪᱷᱟ ᱟᱪᱪᱷᱟ ᱮ ᱥᱤ ᱨᱩᱢ ᱢᱟᱱᱮ ᱟᱵᱮᱱᱟᱜ ᱢᱟᱱᱮ ᱛᱤᱱᱟᱹᱜ ᱦᱚᱲ ᱨᱮᱱᱟᱜ ᱠᱮᱯᱟᱥᱤᱴᱤ ᱛᱤᱱᱟᱹᱜ ᱦᱚᱲ ᱯᱮ ᱦᱤᱡᱩᱜᱼᱟ ᱞᱟᱹᱭ ᱯᱮ ᱟᱪᱪᱷᱟ ᱱᱚ ᱡᱚᱱᱟ ᱛᱚ ᱱᱚ ᱡᱚᱱᱟ ᱢᱚᱫᱽᱫᱷᱮ ᱨᱮ ᱥᱟᱱᱟᱢ ᱜᱮ ᱢᱟᱱᱮ ᱱᱚᱝᱠᱟ ᱵᱟᱵᱟ ᱦᱚᱲ ᱜᱮᱥᱮ ᱠᱤᱪᱷᱩ ᱟᱭᱳ ᱠᱚᱦᱚᱸ ᱢᱮᱥᱟ ᱢᱮᱱᱟᱜ ᱠᱚᱣᱟ ᱟᱪᱪᱷᱟ ᱛᱚ ᱢᱟᱱᱮ ᱩᱱᱠᱩ ᱞᱟᱹᱜᱤᱫ ᱫᱚ ᱪᱮᱫ ᱟᱯᱮ ᱟᱞᱟᱫᱟ ᱟᱞᱟᱫᱟ ᱨᱩᱢ ᱫᱚᱨᱠᱟᱨ ᱥᱮ ᱟᱯᱮ ᱢᱟᱱᱮ ᱢᱤᱫᱴᱟᱝ ᱨᱩᱢ ᱠᱷᱟᱱ ᱜᱮ ᱦᱩᱭᱩᱜᱼᱟ

ᱦᱮᱸ ᱦᱮᱸ ᱦᱮᱸ ᱦᱮᱸ ᱚᱱᱟ ᱠᱚᱫᱚ ᱟᱵᱮᱱᱟᱜ ᱡᱩᱫᱤ ᱟᱵᱮᱱ ᱱᱚᱱ ᱮᱹᱥᱤ ᱵᱮᱱ ᱠᱷᱚᱡᱚᱜᱼᱟ ᱚᱱᱟ ᱫᱚ ᱟᱵᱮᱱ ᱢᱤᱫ ᱧᱤᱫᱟᱹ ᱨᱮ ᱟᱵᱮᱱ ᱱᱚ ᱡᱚᱱᱟ ᱨᱮ ᱟᱵᱮᱱ ᱫᱩ ᱦᱟᱡᱟᱨ ᱴᱟᱠᱟ ᱞᱟᱜᱟᱣ ᱵᱮᱱᱟ ᱟᱨ ᱡᱩᱫᱤ ᱟᱵᱮᱱ ᱮᱹᱥᱤ ᱨᱩᱢ ᱵᱮᱱ ᱠᱷᱚᱡᱚᱜᱼᱟ ᱛᱟᱦᱚᱞᱮ ᱟᱵᱮᱱ ᱢᱤᱫ ᱧᱤᱫᱟᱹ ᱨᱮ ᱟᱵᱮᱱ ᱪᱟᱨ ᱦᱟᱡᱟᱨ ᱴᱟᱠᱟ ᱠᱟᱛᱮᱫ ᱞᱟᱜᱟᱣ ᱵᱮᱱᱟ ᱢᱤᱫ ᱢᱤᱫᱴᱟᱝ ᱨᱩᱢ ᱨᱮ ᱟᱨ ᱡᱩᱫᱤ ᱟᱵᱮᱱ ᱚᱱᱟ ᱥᱟᱶᱛᱮ ᱟᱵᱮᱱ ᱡᱚᱛᱚᱱᱟᱜ ᱯᱷᱮᱥᱮᱞᱤᱴᱤ ᱵᱮᱱ ᱧᱟᱢᱮᱫᱟ ᱟᱵᱮᱱᱟᱜ ᱢᱟᱱᱮ ᱪᱮᱫ ᱞᱤᱧ ᱞᱟᱹᱭ ᱟᱵᱮᱱᱟ ᱦᱟᱥᱯᱟᱛᱟᱞ ᱞᱤᱧ ᱢᱮᱱᱮᱫᱟ ᱵᱟᱛᱷᱨᱩᱢ ᱵᱮᱱ ᱧᱟᱢᱮᱫᱟ ᱦᱮᱸ ᱵᱟᱛᱷᱨᱩᱢ ᱵᱮᱱ ᱧᱟᱢᱮᱫᱟ ᱮᱠᱮᱵᱟᱨᱮ ᱯᱩᱨᱟᱹ ᱮᱠᱫᱚᱢ ᱯᱷᱟᱭᱤᱵᱷ ᱮᱥᱴᱟᱨ ᱦᱳᱴᱮᱞ ᱨᱮᱭᱟᱜ ᱞᱮᱠᱟ ᱯᱩᱨᱟᱹ ᱯᱷᱟᱨᱪᱟ ᱯᱷᱟᱹᱨᱪᱤ ᱵᱟᱛᱷᱨᱩᱢ ᱵᱮᱱ ᱧᱟᱢᱟ ᱛᱟᱦᱚᱞᱮ ᱮᱠᱫᱚᱢ ᱟᱨᱟᱢᱥᱮ ᱟᱨᱟᱢᱥᱮ ᱛᱚᱵᱮ ᱚᱱᱮ ᱟᱵᱮᱱ ᱢᱤᱱᱤᱢᱟᱢ ᱮᱠ ᱜᱷᱚᱱᱴᱟ ᱛᱷᱮᱠᱮ ᱫᱩ ᱜᱷᱚᱱᱴᱟ ᱞᱟᱦᱟ ᱚᱰᱟᱨ ᱠᱟᱜ ᱦᱩᱭᱩᱜ ᱛᱟᱵᱮᱱᱟ ᱟᱵᱮᱱ ᱡᱟᱦᱟᱱᱟᱜ ᱜᱮᱵᱮᱱ ᱡᱚᱢᱟ ᱮᱠᱫᱚᱢ ᱟᱵᱮᱱ ᱡᱟᱦᱟᱸ ᱴᱟᱭᱤᱢ ᱨᱮᱵᱮᱱ ᱠᱷᱚᱡᱚᱜᱼᱟ ᱟᱹᱞᱤᱧ ᱤᱱᱟᱹ ᱴᱟᱭᱤᱢ ᱛᱮᱜᱮ ᱟᱵᱮᱱ ᱢᱟᱱᱮ ᱤᱥᱤᱱ ᱠᱟᱛᱮᱫ ᱞᱤᱧ ᱨᱮᱹᱰᱤ ᱦᱚᱪᱚ ᱫᱟᱲᱮᱣᱟᱠᱚᱣᱟ ᱦᱮᱸ ᱦᱮᱸ ᱦᱮᱸ ᱜᱟᱹᱰᱤ ᱫᱚ ᱟᱹᱞᱤᱧᱟᱜ ᱱᱤᱡᱚᱥᱥᱚ ᱜᱟᱹᱰᱤ ᱢᱮᱱᱟᱜᱼᱟ ᱮᱨᱯᱚᱨ ᱡᱩᱫᱤ ᱚᱱᱟ ᱡᱩᱫᱤ ᱟᱯᱮ ᱠᱚᱢᱯᱷᱚᱴᱮᱵᱚᱞ ᱵᱟᱯᱮ ᱢᱚᱱᱮᱭᱟ ᱟᱹᱞᱤᱧᱟᱜ ᱟᱨᱚ ᱥᱟᱢᱱᱟ ᱥᱟᱹᱢᱱᱤ ᱨᱮᱱᱟᱜ ᱜᱟᱹᱰᱤ ᱟᱹᱞᱤᱧ ᱞᱤᱧ ᱠᱯᱚᱨᱟᱣ ᱫᱟᱲᱮᱣᱟᱯᱮᱭᱟ ᱟᱵᱮᱱᱟᱜ ᱪᱮᱫ ᱞᱮᱠᱟᱱᱟᱜ ᱜᱟᱹᱰᱤ ᱵᱮᱱ ᱠᱷᱚᱡᱚᱜᱼᱟ ᱵᱚᱞᱮᱨᱳ ᱵᱮᱱ ᱠᱷᱚᱡᱚᱜᱼᱟ ᱵᱳᱞᱮᱨᱳ ᱞᱤᱧ ᱮᱢ ᱫᱟᱲᱮᱣ ᱵᱮᱱᱟ ᱮᱨᱯᱚᱨ ᱡᱩᱫᱤ ᱦᱩᱰᱤᱧ ᱢᱟᱪᱷᱟ ᱠᱟᱨ ᱵᱮᱱ ᱠᱷᱚᱡᱚᱜᱼᱟ ᱚᱱᱟ ᱠᱟᱨ ᱦᱚᱞᱤᱧ ᱮᱢ ᱫᱟᱲᱮᱣ ᱯᱮᱭᱟ ᱚᱱᱟ ᱫᱚ ᱠᱤᱞᱳᱢᱤᱴᱟᱨ ᱦᱤᱥᱟᱹᱵᱽ ᱛᱮ ᱥᱟᱵᱚᱜᱼᱟ ᱡᱩᱫᱤ ᱟᱵᱮᱱ ᱢᱟᱱᱮ ᱢᱤᱢᱤᱫ ᱠᱤᱞᱳᱢᱤᱴᱟᱨ ᱨᱮ ᱟᱵᱮᱱᱟᱜ ᱯᱨᱟᱭ ᱛᱤᱱᱟᱹᱜ ᱞᱤᱧ ᱢᱮᱱᱟ ᱟᱵᱮᱱ ᱠᱩᱲᱤ ᱴᱟᱠᱟ ᱠᱟᱛᱮᱫ ᱥᱟᱵ ᱠᱟᱜ ᱵᱮᱱ ᱢᱤᱢᱤᱫ ᱦᱚᱲ ᱯᱤᱪᱷᱟᱹ ᱚᱱᱮ ᱚᱱᱠᱟ ᱵᱷᱟᱵᱽ ᱛᱮ ᱟᱪᱪᱷᱟ ᱟᱪᱷᱟ ᱟᱪᱪᱷᱟ ᱛᱤᱱᱟᱹᱜ ᱛᱟᱹᱨᱤᱠ ᱠᱚᱛᱮᱵᱮᱱ ᱦᱤᱡᱩᱜᱼᱟ ᱞᱟᱹᱭ ᱵᱮᱱ

ᱟᱪᱪᱷᱟ ᱛᱟᱦᱚᱞᱮ ᱠᱷᱟᱱ ᱫᱚ ᱟᱵᱮᱱ ᱮᱠ ᱠᱟᱡ ᱵᱮᱱ ᱟᱵᱮᱱ ᱟᱹᱞᱤᱧ ᱢᱟᱱᱮ ᱚᱱᱞᱟᱭᱤᱱ ᱛᱮ ᱠᱤᱪᱷᱩ ᱮᱰᱵᱷᱟᱱᱥ ᱮᱢᱟᱞᱤᱧ ᱵᱮᱱ ᱛᱟᱦᱚᱞᱮ ᱠᱷᱟᱱ ᱫᱚ ᱟᱹᱞᱤᱧ ᱟᱵᱮᱱ ᱨᱩᱢ ᱠᱚᱨᱮᱱᱟᱜᱴ ᱠᱚ ᱡᱚᱛᱚ ᱯᱷᱳᱴᱳ ᱠᱚᱞᱤᱧ ᱠᱩᱞ ᱟᱵᱮᱱᱟ ᱟᱯᱮ ᱡᱟᱦᱟᱸᱴᱟᱜ ᱨᱩᱢ ᱯᱮ ᱠᱩᱥᱤᱭᱟᱜᱼᱟ ᱟᱵᱮᱱ ᱚᱱᱟᱴᱟᱜ ᱨᱮᱵᱮᱱ ᱛᱟᱦᱮᱱᱟ ᱠᱤᱪᱷᱩ ᱴᱟᱠᱟ ᱮᱰᱵᱷᱟᱥᱱᱥ ᱮᱢᱚᱜ ᱦᱩᱭᱩᱜ ᱛᱟᱵᱮᱱᱟ ᱦᱮᱸ ᱛᱚ ᱦᱮᱸ ᱢᱟ ᱛᱟᱦᱚᱞᱮ ᱴᱷᱤᱠ ᱜᱮᱭᱟ ᱦᱮᱸ ᱮᱠᱫᱚᱢ ᱮᱠᱫᱚᱢ ᱟᱵᱮᱱ ᱚᱱᱟ ᱯᱮᱢᱮᱱᱴ ᱵᱮᱱ ᱴᱟᱠᱟ ᱠᱩᱞ ᱵᱮᱱ ᱛᱟᱦᱚᱞᱮ ᱠᱷᱟᱱ ᱟᱹᱞᱤᱧ ᱨᱩᱢ ᱦᱟᱸᱜ ᱮᱠᱫᱚᱢ ᱦᱳᱭᱟᱴᱥᱮᱯ ᱛᱮᱞᱤᱧ ᱩᱫᱩᱜ ᱟᱵᱮᱱ ᱠᱟᱱᱟ ᱦᱮᱸ ᱛᱚᱵᱮ ᱢᱟ ᱴᱷᱤᱠ ᱜᱮᱭᱟ